ᱡᱟᱦᱟᱸ ᱨᱮᱥᱤᱯᱤ ᱧᱮᱞ ᱠᱟᱫᱟ ᱚᱱᱟ ᱠᱚ ᱡᱚᱫᱤ ᱵᱟᱹᱧ ᱠᱚᱨᱟᱣ ᱫᱟᱲᱮᱭᱟᱜᱼᱟ ᱟᱹᱰᱤ ᱢᱚᱱᱮ ᱠᱷᱟᱨᱟᱯ ᱤᱧ ᱵᱩᱡᱷᱟᱹᱣᱟ ᱜᱤᱫᱽᱨᱟᱹ ᱠᱚ ᱛᱮᱭᱟᱨ ᱠᱟᱛᱮᱜ ᱵᱟᱹᱧ ᱡᱚᱢ ᱦᱚᱪᱚ ᱫᱟᱲᱮ ᱟᱠᱚ ᱠᱟᱱᱟ ᱟᱨ ᱫᱟᱠᱟ ᱵᱟᱝ ᱵᱟᱲᱤᱡᱚᱜ ᱨᱮᱫᱚ ᱫᱟᱜ ᱫᱩᱞᱟᱜ ᱦᱩᱭᱩᱜᱼᱟ ᱟᱨ ᱩᱛᱩ ᱠᱚ ᱵᱟᱠᱚ ᱢᱩᱸᱡ ᱨᱮᱫᱚ ᱫᱟᱜ ᱪᱮᱛᱟᱱ ᱨᱮ ᱵᱟᱴᱤᱨᱮ ᱫᱚᱦᱚ ᱠᱟᱜ ᱦᱩᱭᱩᱜᱼᱟ ᱮᱱᱰᱮ ᱠᱷᱟᱱ ᱟᱹᱰᱤ ᱢᱚᱡᱽᱜᱮ ᱛᱟᱦᱮᱱᱟ